ᱥᱚᱨᱠᱟᱨ ᱟᱵᱚ ᱠᱤᱪᱷᱩ ᱥᱩᱵᱤᱫᱟ ᱮᱢ ᱠᱟᱜ ᱵᱚᱱᱟᱭ ᱡᱟᱦᱟᱸ ᱫᱚ ᱠᱨᱤᱥᱚᱠ ᱵᱚᱱᱫᱷᱩ ᱯᱤ ᱮᱢ ᱠᱤᱥᱟᱱ ᱱᱚᱣᱟᱠᱚ ᱟᱨ ᱤᱧᱤᱧ ᱟᱥᱟᱭᱟ ᱡᱮ ᱥᱚᱨᱠᱟᱨ ᱡᱟᱛᱮ ᱟᱵᱚ ᱥᱯᱨᱮ ᱢᱮᱥᱤᱱ ᱫᱟᱜ ᱟᱨᱮᱡ ᱢᱮᱥᱤᱱ ᱟᱨ ᱦᱳᱲᱳ ᱫᱟᱞ ᱢᱮᱥᱤᱱ ᱠᱚᱭ ᱮᱢᱟ ᱵᱚᱱ ᱢᱟ ᱱᱚᱣᱟ ᱠᱚ ᱜᱮ ᱥᱚᱨᱠᱟᱨ ᱴᱷᱮᱱ ᱤᱧᱤᱧ ᱟᱥᱟᱭᱟ